ᱟᱞᱮ ᱵᱤᱨᱵᱷᱩᱢ ᱨᱮ ᱚᱞᱚᱜ ᱯᱟᱲᱦᱟᱜ ᱞᱟᱹᱜᱤᱫ ᱫᱚ ᱟᱹᱰᱤ ᱢᱩᱥᱠᱤᱞ ᱨᱮ ᱢᱮᱱᱟᱜ ᱞᱮᱭᱟ ᱱᱚᱛᱮ ᱮᱴᱟᱠ ᱠᱷᱚᱱ ᱫᱚ ᱠᱚ ᱨᱚᱲ ᱮᱫᱟ ᱥᱮᱠᱚ ᱜᱟᱞᱢᱟᱨᱟᱣᱟ ᱵᱤᱨᱵᱷᱩᱢ ᱨᱮᱫᱚ ᱟᱹᱰᱤ ᱟᱹᱠᱤᱞᱟᱱ ᱟᱹᱠᱤᱞᱟᱱ ᱟᱹᱰᱤ ᱞᱟᱹᱴᱩ ᱞᱟᱹᱴᱩ ᱤᱥᱠᱩᱞ ᱠᱚᱞᱮᱡᱽ ᱠᱚ ᱢᱮᱱᱟᱜᱼᱟ ᱪᱮᱫ ᱞᱮᱠᱟ ᱵᱤᱥᱥᱚ ᱵᱷᱟᱨᱚᱛᱤ ᱥᱮᱱ ᱴᱮᱨᱮᱡᱟ ᱴᱮᱠᱱᱳ ᱤᱱᱰᱤᱭᱟ ᱱᱚᱶᱟ ᱠᱚᱨᱮᱫ ᱦᱮᱸ ᱮ ᱵᱤ ᱥᱤ ᱰᱤ ᱟᱭᱢᱟ ᱤᱥᱠᱩᱞ ᱠᱚ ᱢᱮᱱᱟᱜᱼᱟ ᱥᱚᱨᱠᱟᱨᱤ ᱵᱮᱥᱚᱨᱠᱟᱨᱤ ᱢᱮᱱᱠᱷᱟᱱ ᱡᱚᱛᱚ ᱦᱚᱲ ᱞᱟᱹᱜᱤᱫ ᱫᱚ ᱵᱟᱝ ᱠᱟᱱᱟ ᱟᱵᱚ ᱨᱮᱸᱜᱮᱡ ᱚᱨᱮᱡ ᱦᱚᱲ ᱞᱟᱹᱜᱤᱫ ᱫᱚ ᱵᱟᱝ ᱠᱟᱱᱟ ᱪᱮᱫ ᱞᱮᱠᱟ ᱥᱮᱱ ᱴᱮᱨᱤᱡᱟ ᱨᱮ ᱯᱨᱚᱛᱤ ᱵᱚᱪᱷᱚᱨ ᱮᱰᱢᱤᱥᱚᱱ ᱯᱷᱤ ᱞᱟᱜᱟᱜ ᱠᱟᱱᱟ ᱟᱴᱷᱨᱳ ᱦᱟᱡᱟᱨ ᱴᱟᱠᱟ ᱵᱤᱥ ᱦᱟᱡᱟᱨ ᱴᱟᱠᱟ ᱴᱮᱠᱱᱳ ᱤᱱᱰᱤᱭᱟ ᱨᱮ ᱯᱨᱚᱛᱤ ᱵᱚᱪᱷᱚᱨ ᱮᱰᱢᱤᱥᱚᱱ ᱯᱷᱤ ᱦᱩᱭᱩᱜ ᱠᱟᱱᱟ ᱵᱤᱥ ᱛᱷᱮᱠᱮ ᱛᱤᱨᱤᱥ ᱦᱟᱡᱟᱨ ᱴᱟᱠᱟ ᱢᱮᱱᱠᱷᱟᱱ ᱵᱤᱥᱥᱚ ᱵᱷᱟᱨᱚᱛᱤ ᱨᱮᱫᱚ ᱩᱱᱟᱹᱜ ᱠᱷᱚᱨᱚᱪ ᱫᱚ ᱵᱟᱹᱱᱩᱜᱼᱟ ᱵᱚᱯᱪᱷᱚᱨ ᱨᱮ ᱯᱷᱤ ᱞᱟᱜᱟᱜ ᱠᱟᱱᱟ ᱮᱠᱷᱮᱱ ᱛᱤᱱᱥᱳ ᱟᱥᱤ ᱴᱟᱠᱟ ᱱᱚᱝᱠᱟ ᱜᱟᱱ ᱢᱮᱱᱠᱷᱟᱱ ᱮᱠᱮᱱ ᱥᱟᱴ ᱴᱤ ᱜᱤᱫᱽᱨᱟᱹ ᱪᱷᱚᱭ ᱥᱩᱱᱱᱚ ᱥᱟᱴᱴᱤ ᱜᱤᱫᱽᱨᱟᱹ ᱠᱚ ᱦᱟᱛᱟᱣ ᱠᱚᱣᱟ ᱟᱨ ᱵᱟᱹᱠᱤ ᱜᱤᱫᱽᱨᱟᱹ ᱛᱟᱦᱞᱮ ᱚᱠᱟ ᱛᱮᱠᱚ ᱪᱟᱞᱟᱜᱼᱟ ᱚᱱᱟᱛᱮ ᱟᱞᱮ ᱵᱤᱨᱵᱷᱩᱢ ᱨᱮᱱ ᱜᱤᱫᱽᱨᱟᱹ ᱫᱚ ᱵᱤᱥᱥᱚ ᱵᱷᱟᱨᱚᱛᱤᱨᱮ ᱥᱩᱡᱳᱜ ᱫᱚ ᱵᱟᱠᱚ ᱧᱟᱢ ᱟᱠᱟᱫᱟ ᱵᱤᱥᱥᱚ ᱵᱷᱟᱨᱚᱛᱤ ᱧᱩᱛᱩᱢ ᱞᱮ ᱟᱸᱡᱚᱢ ᱟᱠᱟᱫᱟ ᱵᱤᱥᱥᱚ ᱵᱷᱟᱨᱚᱛᱤ ᱟᱹᱰᱤ ᱢᱟᱨᱟᱝ ᱱᱟᱢ ᱠᱚᱨᱟ ᱵᱤᱥᱥᱚ ᱵᱤᱫᱽᱫᱟᱞᱚᱭ ᱠᱟᱱᱟ ᱢᱮᱱᱠᱷᱟᱱ ᱟᱞᱮ ᱠᱚᱨᱮᱱ ᱜᱤᱫᱽᱨᱟᱹ ᱫᱚ ᱚᱱᱟ ᱠᱚᱨᱮ ᱥᱩᱡᱳᱜ ᱥᱩᱵᱤᱫᱷᱟ ᱫᱚ ᱵᱟᱠᱚ ᱧᱟᱢ ᱟᱠᱟᱫᱟ ᱮᱠᱮᱱ ᱥᱟᱴᱴᱤ ᱜᱤᱫᱽᱨᱟᱹ ᱠᱚ ᱦᱟᱛᱟᱣ ᱠᱚᱣᱟ ᱤᱱᱟᱹ ᱵᱳᱞᱯᱩᱨ ᱨᱮᱱ ᱜᱮᱠᱚ ᱦᱩᱭᱩᱜ ᱠᱟᱱ ᱵᱟᱠᱚ ᱥᱟᱦᱚᱵᱽ ᱠᱟᱱ ᱥᱟᱴᱴᱤ ᱠᱚ ᱯᱮᱨᱮᱡᱽ ᱜᱚᱫ ᱠᱟᱜ ᱠᱟᱱ ᱚᱱᱟᱛᱮ ᱧᱩᱛᱩᱢ ᱞᱮ ᱟᱸᱡᱚᱢ ᱟᱠᱟᱫᱟ ᱵᱩᱜᱤᱛᱮ ᱱᱟᱢ ᱰᱟᱠ ᱵᱤᱥᱥᱚ ᱵᱷᱟᱨᱚᱛᱤ ᱦᱟᱣᱟ ᱫᱚ ᱟᱞᱮ ᱫᱚ ᱵᱟᱞᱮ ᱧᱟᱢ ᱟᱠᱟᱫᱟ ᱚᱱᱟᱛᱮ ᱟᱞᱮ ᱨᱮᱱ ᱜᱤᱫᱽᱨᱟᱹ ᱯᱤᱫᱽᱨᱟᱹ ᱫᱚ ᱮᱴᱟᱜ ᱮᱴᱟᱜ ᱡᱟᱭᱜᱟ ᱨᱮ ᱡᱟᱦᱟᱸ ᱠᱚᱨᱮᱫ ᱦᱚᱥᱴᱮᱞ ᱢᱮᱱᱟᱜᱼᱟ ᱥᱚᱨᱠᱟᱨᱤ ᱦᱚᱥᱴᱮᱞ ᱢᱮᱱᱟᱜᱼᱟ ᱚᱱᱟ ᱠᱚᱨᱮᱞᱮ ᱠᱩᱞ ᱟᱠᱟᱫ ᱠᱚᱣᱟ ᱟᱨ ᱡᱩᱫᱤ ᱵᱟᱞᱮ ᱠᱩᱞ ᱟᱠᱟᱫ ᱠᱚᱣᱟ ᱡᱟᱦᱟᱸᱭ ᱠᱚ ᱵᱟᱞᱮ ᱠᱩᱞ ᱟᱠᱟᱫ ᱠᱚᱣᱟ ᱩᱱᱠᱩ ᱫᱚ ᱟᱹᱛᱩ ᱴᱚᱞᱟ ᱥᱠᱩᱞ ᱨᱮ ᱡᱟ ᱜᱮᱠᱚ ᱯᱟᱲᱦᱟᱜ ᱠᱟᱱᱟ ᱡᱟᱜᱮ ᱢᱚᱸᱡᱽ ᱛᱮᱫᱚ ᱵᱟᱝ ᱟᱹᱰᱤ ᱢᱚᱸᱡᱽ ᱦᱟᱨᱟᱵᱩᱨᱩ ᱞᱮᱠᱟ ᱫᱚ ᱵᱟᱝ ᱪᱮᱫᱟᱜ ᱨᱮᱸᱜᱮᱪ ᱚᱨᱮᱪ ᱦᱚᱲ ᱞᱟᱹᱜᱤᱫ ᱫᱚ ᱩᱱᱟᱹᱜ ᱯᱷᱤ ᱮᱢ ᱠᱟᱛᱮᱫ ᱫᱚ ᱞᱟᱹᱴᱩ ᱞᱟᱹᱴᱩ ᱥᱠᱩᱞ ᱨᱮ ᱵᱟᱞᱮ ᱯᱟᱲᱦᱟᱣ ᱦᱚᱪᱚ ᱫᱟᱲᱮ ᱟᱠᱚ ᱠᱟᱱᱟ ᱚᱱᱟ ᱢᱩᱥᱠᱤᱞ ᱠᱚᱨᱮᱫ ᱢᱮᱱᱟᱜ ᱞᱮᱭᱟ